ᱦᱮᱞᱳ ᱤᱭᱟᱹ ᱤᱧ ᱥᱩᱞᱮᱠᱷᱟ ᱢᱟᱱᱰᱤ ᱯᱚᱞᱟᱥᱰᱤᱦᱟ ᱠᱷᱚᱱᱤᱧ ᱞᱟᱹᱭᱮᱜᱼᱟ ᱞᱟᱹᱭᱫᱤᱧ ᱡᱮ ᱢᱤᱫᱴᱮᱱ ᱥᱟᱭᱠᱮᱞᱤᱧ ᱦᱟᱛᱟᱣ ᱠᱮᱭᱟ ᱛᱚ ᱚᱱᱟ ᱫᱚᱠᱟᱱᱤᱧ ᱥᱮᱱ ᱞᱮᱱᱟ ᱟᱨ ᱥᱟᱭᱠᱮᱞ ᱫᱚᱠᱟᱱ ᱧᱮᱞ ᱫᱤᱧ ᱡᱮ ᱵᱚᱱᱫᱚ ᱜᱮᱭᱟ ᱵᱟᱢ ᱡᱷᱤᱡ ᱠᱟᱜ ᱛᱟᱦᱮᱸᱠᱟᱱᱟ ᱛᱚ ᱱᱤᱛᱳᱜ ᱠᱤᱢ ᱡᱷᱤᱡ ᱠᱟᱫᱟ ᱤᱧ ᱥᱟᱭᱠᱮᱞ ᱵᱚᱞᱛᱮ ᱪᱮᱫ ᱞᱠᱟᱱᱟᱜ ᱥᱟᱭᱠᱮᱞ ᱢᱮᱱᱟᱜᱼᱟ ᱟᱢ ᱴᱷᱮᱡ ᱟᱪᱪᱷᱟ ᱞᱮᱰᱤᱥ ᱥᱟᱭᱠᱮᱞ ᱨᱮᱱᱟᱜ ᱫᱟᱢ ᱫᱚ ᱪᱮᱫᱞᱮᱠᱟ ᱢᱮᱱᱟᱜᱼᱟ ᱟᱨ ᱨᱮᱧᱡᱚᱨ ᱥᱟᱭᱠᱮᱞ ᱟᱪᱪᱷᱟ ᱩᱸᱻ ᱟᱪᱪᱷᱟ ᱚᱱᱟ ᱥᱟᱭᱠᱮᱞ ᱨᱮᱱᱟᱜ ᱫᱟᱢ ᱫᱚ ᱪᱮᱫᱞᱮᱠᱟ ᱦᱩᱭᱩᱜᱼᱟ ᱛᱟᱦᱞᱮ ᱚ ᱟᱪᱪᱷᱟ ᱦᱩᱸ ᱦᱟᱛᱟᱣ ᱫᱚ ᱵᱟᱨ ᱫᱤᱱ ᱯᱚᱨ ᱜᱤᱧ ᱦᱟᱛᱟᱣᱟ ᱟᱫᱚ ᱩᱸᱻ ᱫᱟᱢ ᱫᱚ ᱩᱸ ᱛᱤᱱᱟᱹᱜ ᱫᱚᱥ ᱦᱟᱡᱟᱨ ᱤᱧ ᱫᱚ ᱚᱱᱟ ᱤᱭᱟᱹ ᱥᱟᱭᱠᱮᱞ ᱜᱤᱧ ᱦᱟᱛᱟᱣᱟ ᱡᱟᱦᱟᱢ ᱞᱟᱹᱭ ᱠᱮᱜᱼᱟ ᱡᱮ ᱚᱱᱟ ᱡᱟᱦᱟᱸ ᱚᱱᱟ ᱫᱟᱢᱤ ᱧᱚᱜ ᱜᱮ ᱠᱟᱹᱴᱤᱡ ᱦᱮᱸ ᱦᱮᱸ ᱰᱤᱥ ᱵᱨᱮᱠ ᱵᱟᱞᱟ ᱦᱮᱸ ᱦᱮᱸ ᱚᱱᱟᱜᱤᱧ ᱦᱟᱛᱟᱣᱟ ᱦᱮᱸ ᱟᱨ ᱚᱱᱟ ᱨᱮᱱᱟᱜ ᱪᱮᱫᱮᱢ ᱢᱮᱱ ᱫᱟ ᱵᱟᱨ ᱫᱤᱱ ᱯᱚᱨ ᱟᱪᱪᱷᱟ ᱫᱚᱠᱟᱱ ᱨᱮᱜᱮ ᱪᱟᱞᱟᱜ ᱦᱩᱭᱩᱜ ᱟᱥᱮ ᱪᱮᱫ ᱦᱩᱸ ᱴᱷᱤᱠ ᱜᱮᱭᱟ ᱛᱟᱦᱞᱮ ᱴᱷᱤᱠᱜᱮᱭᱟ ᱛᱟᱦᱞᱮᱧ ᱪᱟᱞᱟᱜᱼᱟ ᱫᱚᱦᱚᱭᱮᱜᱼᱟ